ᱱᱚᱣᱟ ᱢᱳᱵᱟᱭᱤᱞ ᱩᱰᱩᱠ ᱟᱠᱟᱱ ᱠᱷᱚᱱ ᱢᱟᱱᱮ ᱱᱚᱣᱟ ᱢᱳᱵᱟᱭᱤᱞ ᱫᱚ ᱵᱟᱹᱲᱤᱡ ᱦᱚᱭ ᱠᱟᱹᱢᱤᱭᱟ ᱵᱮᱥ ᱦᱚᱭ ᱠᱟᱹᱢᱤᱭᱟ ᱡᱚᱛᱚ ᱨᱚᱠᱚᱢᱮ ᱠᱟᱹᱢᱤᱭᱟ ᱛᱳ ᱚᱠᱚᱭ ᱫᱚ ᱢᱳᱵᱟᱭᱤᱞ ᱛᱮᱠᱚ ᱫᱩᱞᱟᱹᱲᱚᱜᱼᱟ ᱛᱟᱨᱯᱚᱨᱮ ᱚᱠᱚᱭ ᱫᱚ ᱢᱳᱵᱟᱭᱤᱞ ᱛᱮᱠᱚ ᱠᱟᱹᱢᱤᱭᱟ ᱟᱭᱢᱟ ᱦᱚᱲ ᱟᱭᱢᱟ ᱨᱚᱠᱚᱢ ᱢᱟᱱᱮ ᱱᱚᱣᱟ ᱢᱳᱵᱟᱭᱤᱞ ᱨᱮᱱᱟᱜ ᱫᱚ ᱡᱚᱛᱚ ᱞᱮᱠᱟ ᱠᱟᱹᱢᱤ ᱦᱩᱭᱩᱜᱼᱟ ᱛᱳ ᱚᱱᱟ ᱞᱟᱹᱜᱤᱫ ᱛᱮ ᱱᱤᱛᱚᱜ ᱫᱚ ᱢᱳᱵᱟᱭᱤᱞ ᱡᱩᱜᱽ ᱠᱟᱱᱟ ᱛᱳ ᱠᱩᱲᱤ ᱦᱚᱯᱚᱱ ᱠᱚᱲᱟ ᱦᱚᱯᱚᱱ ᱱᱩᱠᱩ ᱫᱚ ᱧᱮᱞ ᱠᱚ ᱦᱩᱭᱩᱜᱼᱟ ᱛᱚᱱᱫᱨᱤ ᱠᱚ ᱦᱩᱭᱩᱜᱼᱟ ᱢᱳᱵᱟᱭᱤᱞ ᱛᱮ ᱯᱟᱲᱦᱟᱜ ᱠᱟᱱᱟ ᱥᱮ ᱜᱮ ᱢ ᱮ ᱜᱟᱛᱮᱜ ᱠᱟᱱᱟ ᱥᱮ ᱫᱩᱞᱟᱹᱲᱚᱜ ᱠᱟᱱᱟ ᱛᱚ ᱟᱵᱚ ᱜᱚᱜᱚ ᱦᱚᱲ ᱫᱚ ᱟᱹᱰᱤ ᱥᱚᱱᱛᱚᱨ ᱨᱮ ᱛᱟᱦᱮᱱ ᱦᱩᱭᱩᱜᱼᱟ ᱪᱮᱫᱟᱜ ᱥᱮ ᱜᱚᱜᱚ ᱦᱚᱲᱜᱮ ᱜᱤᱫᱟᱹᱨ ᱯᱤᱫᱟᱹᱨ ᱫᱚᱠᱚ ᱡᱟᱹᱥᱛᱤ ᱫᱚᱠᱚ ᱥᱟᱥᱚᱱ ᱠᱚᱣᱟ ᱟᱨ ᱵᱟᱵᱟ ᱦᱚᱲᱫᱚ ᱩᱱᱠᱩ ᱫᱚ ᱠᱟᱹᱢᱤ ᱠᱚ ᱪᱟᱞᱟᱜᱼᱟ ᱱᱟᱞᱦᱟ ᱠᱟᱹᱢᱤ ᱱᱟᱞᱦᱟ ᱠᱚ ᱪᱟᱞᱟᱜᱼᱟ ᱫᱟᱸᱫᱷᱟ ᱠᱚ ᱪᱟᱞᱟᱜᱼᱟ ᱵᱮᱵᱽᱥᱟ ᱵᱟᱹᱱᱤᱡᱚᱜ ᱠᱚ ᱪᱟᱞᱟᱜᱼᱟ ᱚᱱᱟ ᱞᱟᱹᱜᱤᱫ ᱛᱮ ᱵᱟᱵᱟ ᱦᱚᱲᱫᱚ ᱜᱤᱫᱟᱹᱨ ᱯᱤᱫᱟᱹᱨ ᱵᱟᱠᱚ ᱧᱮᱞ ᱫᱟᱲᱮᱣ ᱠᱚᱣᱟ ᱟᱵᱚ ᱟᱹᱭᱩ ᱦᱚᱲᱜᱮ ᱩᱱᱠᱩ ᱜᱤᱫᱽᱨᱟᱹ ᱯᱤᱫᱽᱨᱟᱹ ᱫᱚᱵᱚᱱ ᱢᱮᱫ ᱞᱩᱛᱩᱨ ᱟᱠᱚᱣᱟ